ᱟᱞᱮ ᱟᱹᱛᱩᱨᱮ ᱪᱟᱥ ᱨᱮᱱᱟᱝ ᱥᱩᱵᱤᱫᱷᱟ ᱢᱮᱱᱟᱜᱼᱟ ᱫᱟᱜ ᱨᱮᱱᱟᱜ ᱥᱩᱵᱤᱫᱷᱟ ᱢᱮᱱᱟᱜᱼᱟ ᱵᱚᱸᱜᱟ ᱵᱩᱨᱩ ᱨᱮᱱᱟᱜ ᱥᱩᱵᱤᱫᱷᱟ ᱢᱮᱱᱟᱜᱼᱟ ᱨᱮ ᱚᱰᱚᱠ ᱨᱮᱱᱟᱝ ᱥᱩᱵᱤᱫᱷᱟ ᱢᱮᱱᱟᱜᱼᱟ ᱨᱩᱣᱟᱹᱜ ᱦᱟᱥᱩᱜ ᱨᱮᱱᱟᱜ ᱥᱩᱵᱤᱫᱷᱟ ᱢᱮᱱᱟᱜᱼᱟ ᱦᱟᱥᱯᱟᱛᱟᱞ ᱤᱫᱤ ᱠᱚᱨᱮᱱᱟᱜ ᱜᱟᱹᱰᱤ ᱜᱷᱚᱲᱟ ᱨᱮᱱᱟᱝ ᱥᱩᱵᱤᱫᱷᱟ ᱢᱮᱱᱟᱜᱼᱟ ᱟᱨ ᱦᱟᱨᱤᱡ ᱛᱮ ᱟᱹᱰᱤ ᱫᱟᱜ ᱨᱮᱱᱟᱝ ᱥᱩᱵᱤᱫᱷᱟ ᱛᱟᱦᱮᱱ ᱛᱩᱞᱩᱡ ᱦᱚᱸ ᱫᱟᱜ ᱨᱮᱱᱟᱜ ᱥᱩᱵᱤᱫᱷᱟ ᱵᱟᱱᱩᱜ ᱛᱟᱞᱮᱭᱟ ᱱᱤᱛᱚᱜ ᱵᱟᱫᱷᱟ ᱵᱟᱲᱜᱮ ᱨᱮᱱᱟᱝ ᱥᱩᱵᱤᱫᱷᱟ ᱛᱟᱞᱮ ᱢᱮᱱᱟᱜᱼᱟ ᱪᱟᱥ ᱵᱟᱠᱷᱨᱟ ᱱᱟᱦᱮᱞ ᱠᱚᱨᱮᱱᱟᱜ ᱥᱩᱵᱤᱫᱷᱟ ᱛᱟᱞᱮ ᱢᱮᱱᱟᱜᱼᱟ ᱠᱤ ᱦᱩᱲᱩ ᱨᱚᱦᱚᱭ ᱵᱟᱠᱷᱨᱟ ᱥᱤᱭᱩᱜ ᱵᱟᱠᱷᱨᱟ ᱯᱟᱣᱟᱨ ᱴᱤᱞᱟᱨ ᱠᱚ ᱛᱟᱞᱮ ᱢᱮᱱᱟᱜᱼᱟ ᱚᱱᱟ ᱠᱚ ᱥᱩᱵᱤᱫᱷᱟ ᱢᱮᱱᱟᱜᱼᱟ ᱡᱚᱢᱟᱜ ᱠᱚᱨᱮᱱᱟᱜ ᱦᱚᱸ ᱥᱩᱵᱤᱫᱷᱟ ᱢᱮᱱᱟᱜᱼᱟ ᱤᱭᱟᱹ ᱠᱚᱨᱮᱱᱟᱜ ᱥᱩᱵᱤᱫᱷᱟ ᱢᱮᱱᱟᱜᱼᱟ ᱛᱤᱱᱟᱹᱜ ᱜᱟᱱ ᱛᱚ ᱫᱟᱜ ᱨᱮᱱᱟᱝ ᱫᱷᱤᱛᱮ ᱪᱟᱥ ᱠᱚᱛᱟᱞᱮ ᱵᱟᱝ ᱠᱩᱲᱟᱹᱜ ᱠᱟᱱᱟ ᱵᱮᱥ ᱵᱟᱝ ᱦᱩᱭᱩᱜ ᱠᱟᱱᱟ ᱚᱱᱟ ᱥᱩᱵᱤᱫᱷᱟ ᱵᱟᱹᱱᱩᱜ ᱛᱮ ᱛᱟᱦᱮᱱ ᱛᱩᱞᱩᱡ ᱦᱚᱸ ᱛᱟᱞᱮ ᱵᱟᱹᱱᱩᱜᱼᱟ ᱵᱮᱥ ᱴᱷᱤᱠ ᱵᱟᱞᱮ ᱪᱟᱥ ᱫᱟᱲᱮᱭᱟᱜ ᱠᱟᱱᱟ ᱠᱤᱪᱷᱩᱜᱟᱱ ᱡᱟᱭᱜᱟ ᱨᱮ